ᱦᱮᱸ ᱟᱵᱚ ᱱᱚᱣᱟ ᱯᱚᱱᱚᱛ ᱨᱮᱭᱟᱜ ᱱᱚᱜ ᱚᱭ ᱡᱟᱦᱟᱸ ᱟᱵᱚ ᱥᱟᱱᱛᱟᱲ ᱥᱟᱶᱛᱟ ᱨᱮᱱᱟᱜ ᱡᱟᱦᱟᱸ ᱞᱟᱠᱪᱟᱨ ᱮᱱᱮᱡ ᱥᱮᱨᱮᱧ ᱢᱮᱱᱟᱜ ᱫᱚ ᱡᱟᱦᱟᱸ ᱫᱚ ᱱᱚᱣᱟ ᱨᱤᱧᱡᱷᱟᱹ ᱠᱟᱨᱟᱢ ᱱᱟᱹᱴᱣᱟᱹ ᱜᱮᱞᱣᱟᱨᱤ ᱚᱱᱟ ᱥᱟᱶᱛᱮ ᱱᱚᱜ ᱚᱭ ᱢᱮᱱᱟᱜᱼᱟ ᱫᱚᱝ ᱞᱟᱜᱽᱲᱮ ᱵᱟᱦᱟ ᱥᱚᱨᱦᱟᱭ ᱡᱟᱦᱟᱸ ᱛᱤᱱᱟᱹᱜ ᱱᱚᱜ ᱚᱭ ᱥᱮᱨᱢᱟ ᱴᱤᱨᱮ ᱡᱟᱦᱟᱸ ᱛᱤᱱᱟᱹᱜ ᱡᱚᱠᱷᱮᱡ ᱡᱚᱠᱷᱮᱡ ᱨᱮ ᱡᱟᱦᱟᱸ ᱠᱚ ᱞᱟᱠᱪᱟᱨ ᱢᱮᱱᱟᱜ ᱛᱟᱵᱚᱱ ᱫᱚ ᱟᱵᱚ ᱫᱚ ᱱᱚᱣᱟ ᱢᱤᱢᱤᱫ ᱴᱟᱝ ᱪᱟᱸᱫᱳ ᱨᱩᱯ ᱨᱮ ᱱᱚᱜ ᱚᱭ ᱢᱟᱜᱽ ᱪᱟᱸᱫᱳ ᱥᱮᱴᱮᱨ ᱞᱮᱱᱠᱷᱟᱱ ᱱᱚᱜ ᱚᱭ ᱡᱮ ᱟᱵᱚ ᱢᱟᱜᱽ ᱵᱚᱸᱜᱟ ᱵᱩᱨᱩ ᱛᱟᱞᱟᱛᱮ ᱥᱮᱨᱢᱟ ᱵᱚᱱ ᱮᱦᱚᱵᱟ ᱚᱱᱟ ᱵᱚᱸᱜᱟ ᱵᱩᱨᱩ ᱢᱩᱪᱟᱹᱫ ᱥᱟᱶ ᱥᱟᱶᱛᱮ ᱜᱮ ᱚᱱᱟ ᱛᱟᱭᱚᱢ ᱨᱮᱭᱟᱜ ᱫᱟᱨᱟᱭ ᱠᱟᱱ ᱪᱟᱸᱫᱳ ᱨᱮ ᱡᱟᱦᱟᱸ ᱵᱟᱦᱟ ᱪᱟᱸᱫᱳ ᱦᱤᱡᱩᱜ ᱠᱟᱱᱟ ᱱᱚᱣᱟ ᱯᱷᱟᱜᱩᱱ ᱪᱟᱸᱫᱳ ᱨᱮ ᱵᱟᱦᱟ ᱮᱱᱮᱡ ᱨᱮᱭᱟᱜ ᱵᱚᱱ ᱯᱚᱨᱛᱚᱱᱟ ᱚᱱᱟ ᱥᱟᱶᱛᱮ ᱱᱟᱦᱟ ᱵᱚᱸᱜᱟ ᱵᱩᱨᱩ ᱥᱟᱶ ᱥᱟᱶᱛᱮ ᱟᱹᱛᱩ ᱫᱤᱥᱚᱢ ᱨᱮ ᱡᱟᱦᱟᱸ ᱛᱤᱱᱟᱹᱜ ᱟᱵᱚᱨᱮᱱ ᱵᱚᱸᱜᱟ ᱵᱩᱨᱩ ᱢᱮᱱᱟᱜ ᱠᱚᱣᱟ ᱩᱱᱠᱩ ᱯᱮᱨᱮᱡ ᱩᱢᱟᱹᱲ ᱠᱟᱛᱮᱫ ᱜᱮ ᱟᱹᱛᱩ ᱨᱮ ᱢᱤᱢᱤᱫ ᱴᱟᱝ ᱟᱹᱛᱩ ᱨᱮ ᱱᱮᱰᱟ ᱜᱚᱴᱟ ᱠᱟᱛᱮᱫ ᱵᱟᱦᱟ ᱵᱚᱱ ᱮᱱᱮᱡᱼᱟ ᱚᱱᱟ ᱵᱟᱦᱟ ᱵᱚᱸᱜᱟ ᱵᱩᱨᱩ ᱮᱱᱮᱡ ᱛᱟᱞᱟᱛᱮ ᱱᱚᱜ ᱚᱭ ᱟᱹᱛᱩ ᱫᱤᱥᱚᱢ ᱨᱮ ᱵᱟᱦᱟ ᱮᱱᱮᱡ ᱪᱚᱨᱪᱟᱜᱼᱟ ᱚᱱᱟ ᱥᱟᱶ ᱥᱟᱶᱛᱮ ᱚᱱᱟ ᱪᱟᱸᱫᱳ ᱜᱮ ᱟᱵᱚ ᱫᱤᱥᱚᱢ ᱡᱟᱠᱟᱫ ᱨᱮᱦᱚᱸ ᱱᱚᱜ ᱚᱭ ᱵᱟᱯᱞᱟ ᱠᱟᱹᱢᱤ ᱦᱚᱨᱟ ᱢᱮᱱᱟᱜᱼᱟ ᱥᱟᱨ ᱥᱟᱹᱜᱩᱱ ᱵᱟᱯᱞᱟ ᱛᱟᱞᱟᱛᱮ ᱱᱚᱜ ᱚᱭ ᱢᱤᱫᱴᱟᱱ ᱠᱚᱲᱟ ᱟᱨ ᱢᱤᱫᱴᱟᱱ ᱠᱩᱲᱤ ᱱᱟᱣᱟ ᱵᱟᱦᱩ ᱱᱟᱣᱟ ᱡᱟᱶᱟᱭ ᱨᱩᱯ ᱨᱮ ᱱᱩᱠᱤᱱᱟᱜ ᱥᱟᱨ ᱥᱟᱜᱩᱱ ᱵᱟᱯᱞᱟ ᱦᱩᱭᱩᱜᱼᱟ ᱚᱱᱟ ᱵᱟᱯᱞᱟ ᱨᱮ ᱟᱵᱚ ᱫᱚᱝ ᱵᱚᱱ ᱮᱱᱮᱡᱼᱟ ᱚᱱᱟ ᱫᱚᱝ ᱮᱱᱮᱡ ᱨᱮ ᱡᱟᱦᱟᱸ ᱮᱛᱚᱦᱚᱵ ᱫᱚᱝ ᱱᱚᱶᱟ ᱠᱚ ᱢᱮᱛᱟᱜ ᱠᱟᱱᱟ ᱵᱩᱰᱷᱤ ᱫᱚᱝ ᱚᱱᱟ ᱯᱚᱨᱮ ᱦᱩᱭᱩᱜ ᱠᱟᱱᱟ ᱵᱩᱲᱦᱤ ᱫᱚᱝ ᱛᱟᱨᱯᱚᱨᱮ ᱱᱚᱜ ᱚᱭ ᱨᱤᱦᱤᱲ ᱵᱤᱫᱤᱲ ᱡᱟᱦᱟᱸ ᱥᱟᱨᱫᱤ ᱫᱚᱝ ᱱᱚᱣᱟ ᱨᱮᱵᱚᱱ ᱦᱤᱡᱩᱜᱼᱟ ᱚᱱ ᱚᱭ ᱡᱮ ᱫᱚᱝ ᱨᱮᱭᱟᱜ ᱯᱮᱯᱮ ᱜᱚᱴᱟᱝ ᱛᱟᱲ ᱢᱮᱱᱟᱜ ᱯᱮᱯᱮ ᱜᱚᱴᱟᱝ ᱨᱟᱹᱲ ᱢᱮᱱᱟᱜ ᱚᱱᱟ ᱛᱟᱞᱟᱛᱮ ᱱᱚᱜ ᱚᱭ ᱯᱮᱭᱟ ᱜᱚᱴᱟᱱ ᱫᱚᱝ ᱨᱮᱭᱟᱜ ᱡᱟᱦᱟᱸ ᱵᱟᱯᱞᱟ ᱟᱹᱨᱤ ᱛᱮ ᱚᱱᱟ ᱪᱚᱨ ᱪᱟᱜᱼᱟ ᱱᱚᱣᱟ ᱛᱟᱞᱟᱛᱮ ᱟᱵᱚ ᱥᱟᱱᱛᱟᱲ ᱥᱟᱶᱛᱟ ᱨᱮ ᱫᱚᱝ ᱡᱤᱭᱟᱹᱲ ᱢᱮᱱᱟᱜᱼᱟ ᱚᱱᱟ ᱥᱟᱶᱛᱮ ᱟᱵᱟᱨ ᱡᱟᱦᱟᱸ ᱯᱟᱛᱟ ᱪᱟᱸᱫᱳ ᱦᱮᱡ ᱞᱮᱱᱠᱷᱟᱱ ᱫᱤᱥᱚᱢ ᱡᱟᱠᱟᱫ ᱨᱮ ᱡᱟᱦᱟᱸ ᱛᱤᱱᱟᱹᱜ ᱟᱵᱚᱣᱟᱜ ᱯᱟᱛᱟ ᱦᱩᱭᱩᱜᱼᱟ ᱯᱟᱛᱟ ᱞᱮᱥᱟᱲ ᱦᱮᱫ ᱛᱮ ᱡᱟᱦᱟᱸ ᱟᱵᱚᱣᱟᱜ ᱱᱚᱶᱟ ᱯᱟᱛᱟ ᱮᱱᱮᱡ ᱵᱚᱱ ᱪᱚᱞᱟ ᱮᱵᱚᱝ ᱯᱟᱛᱟ ᱮᱱᱮᱡ ᱛᱟᱞᱟᱛᱮ ᱫᱤᱥᱚᱢ ᱡᱟᱠᱟᱫ ᱨᱮᱱ ᱱᱩᱠᱩ ᱟᱵᱚ ᱨᱮᱱ ᱠᱚᱲᱟ ᱠᱚ ᱠᱩᱲᱤ ᱠᱚ ᱱᱚᱜ ᱚᱭ ᱨᱟᱹᱥᱠᱟᱹ ᱠᱚ ᱥᱟᱨ ᱥᱟᱫᱽᱞᱮᱭᱟ ᱚᱱᱟ ᱛᱟᱞᱟᱛᱮ ᱯᱟᱛᱟ ᱮᱱᱮᱡ ᱟᱵᱚ ᱤᱭᱟᱹᱨᱮ ᱪᱚᱞ ᱢᱮᱱᱟᱜᱼᱟ ᱟᱨ ᱱᱚᱝᱠᱟᱛᱮ ᱟᱵᱚ ᱡᱤᱭᱟᱹᱲ ᱢᱮᱱᱟᱜᱼᱟ ᱚᱱᱟ ᱥᱟᱶᱛᱮ ᱯᱟᱛᱟ ᱪᱟᱸᱫᱳ ᱯᱟᱨᱚᱢ ᱞᱮᱱ ᱠᱷᱟᱱ ᱜᱮ ᱡᱟᱦᱟᱸ ᱫᱚ ᱵᱟᱹᱭᱥᱟᱹᱠᱷ ᱡᱷᱮᱸᱴ ᱟᱥᱟᱲ ᱪᱟᱸᱫᱳ ᱨᱮ ᱡᱟᱦᱟᱸ ᱫᱚ ᱫᱮᱥ ᱫᱤᱥᱚᱢ ᱡᱟᱠᱟᱫ ᱨᱮ ᱢᱟᱜᱼᱢᱚᱬᱮ ᱦᱩᱭᱩᱜᱼᱟ ᱢᱟᱜᱼᱢᱚᱬᱮ ᱛᱟᱞᱟ ᱨᱮ ᱦᱚᱸ ᱚᱱᱠᱟ ᱜᱮ ᱵᱟᱦᱟ ᱪᱟᱸᱫᱳ ᱨᱮᱭᱟᱜ ᱵᱟᱦᱟ ᱮᱱᱮᱡ ᱵᱚᱸᱜᱟ ᱵᱩᱨᱩ ᱛᱟᱞᱟ ᱛᱮ ᱚᱱᱟ ᱡᱤᱭᱟᱹᱲ ᱢᱮᱱᱟᱜᱼᱟ ᱚᱱᱟ ᱚᱱᱟ ᱥᱟᱶᱛᱮ ᱵᱟᱨᱚ ᱢᱟᱥ ᱡᱟᱦᱟᱸ ᱯᱨᱚᱛᱛᱮᱠ ᱪᱟᱸᱫᱳ ᱨᱮᱜᱮ ᱡᱟᱦᱟᱸ ᱵᱚᱱ ᱮᱱᱮᱡ ᱫᱚ ᱞᱟᱜᱽᱲᱮ ᱱᱚᱣᱟ ᱫᱚ ᱡᱚᱛᱚ ᱪᱟᱸᱫᱚ ᱨᱮᱜᱮ ᱮᱱᱮᱡ ᱜᱟᱱᱚᱜᱼᱟ ᱮᱵᱚᱝ ᱥᱟᱨᱟ ᱫᱤᱱ ᱢᱟᱱ ᱵᱟᱹᱛ ᱵᱟᱹᱭᱦᱟᱹᱲ ᱵᱤᱨ ᱵᱩᱨᱩ ᱨᱮ ᱢᱟᱴ ᱜᱷᱟᱴ ᱨᱮ ᱠᱟᱹᱢᱤ ᱠᱟᱛᱮᱫ ᱟᱭᱩᱵᱽ ᱡᱚᱠᱷᱟᱡ ᱟᱹᱛᱩ ᱢᱟᱡᱷᱤ ᱟᱠᱷᱲᱟ ᱫᱷᱚᱨᱚᱢ ᱟᱠᱷᱲᱟ ᱨᱮ ᱟᱵᱚ ᱡᱟᱣ ᱪᱟᱸᱫᱳ ᱜᱮ ᱱᱚᱣᱟ ᱞᱟᱜᱽᱲᱮ ᱫᱚ ᱮᱱᱮᱡ ᱜᱟᱱᱚᱜᱼᱟ ᱚᱱᱟ ᱞᱮᱠᱟᱛᱮ ᱧᱮᱞᱚᱜᱼᱟ ᱫᱮᱥ ᱫᱤᱥᱚᱢ ᱨᱮ ᱟᱵᱚᱣᱟᱜ ᱡᱟᱦᱟᱸ ᱛᱤᱱᱟᱹᱜ ᱮᱱᱮᱡ ᱥᱮᱨᱮᱧ ᱡᱤᱭᱟᱹᱲ ᱢᱮᱱᱟᱜᱼᱟ ᱚᱱᱟ ᱨᱮᱱᱟᱜ ᱢᱩᱞ ᱦᱤᱥ ᱫᱚ ᱠᱟᱱᱟ ᱞᱟᱜᱽᱲᱮ ᱱᱚᱣᱟ ᱞᱟᱜᱽᱲᱮ ᱮᱱᱮᱡ ᱛᱟᱞᱟᱛᱮ ᱟᱵᱚ ᱟᱹᱛᱩ ᱫᱤᱥᱚᱢ ᱨᱮ ᱮᱱᱮᱡ ᱨᱮᱭᱟᱜ ᱨᱟᱹᱲ ᱥᱮ ᱮᱱᱮᱡ ᱨᱮᱭᱮᱜ ᱨᱤᱦᱤᱴ ᱫᱚ ᱟᱹᱰᱤ ᱡᱤᱭᱟᱹᱲ ᱢᱮᱱᱟᱜᱼᱟ ᱚᱱᱟ ᱥᱟᱶᱛᱮ ᱚᱱᱟ ᱜᱮᱞᱣᱟᱹᱨᱤ ᱢᱮᱱᱟᱜᱼᱟ ᱢᱟᱛᱣᱟᱨ ᱢᱮᱱᱟᱜᱼᱟ ᱚᱱᱟ ᱥᱟᱶᱛᱮ ᱚᱱᱟ ᱵᱟᱯᱞᱟ ᱠᱟᱹᱢᱤ ᱦᱚᱨᱟ ᱨᱮ ᱡᱟᱦᱟᱸᱭ ᱠᱚᱲᱟ ᱦᱚᱯᱚᱱ ᱠᱚ ᱮᱱᱮᱡ ᱫᱚ ᱱᱚᱣᱟ ᱡᱟᱦᱟᱸ ᱱᱟᱹᱴᱣᱟᱹ ᱚᱱᱟ ᱱᱟᱹᱴᱣᱟᱹ ᱮᱱᱮᱡ ᱛᱟᱞᱟᱛᱮ ᱠᱚᱲᱟ ᱦᱚᱯᱚᱱᱟᱜ ᱦᱚᱲᱢᱚ ᱨᱮᱭᱟᱜ ᱡᱟᱦᱟᱸ ᱠᱤᱨᱤ ᱠᱮᱪᱟᱨ ᱮᱱᱮᱡ ᱦᱤᱞᱟᱹᱣ ᱞᱩᱦᱩᱠ ᱛᱟᱲᱟᱢ ᱱᱚᱜᱼᱚ ᱱᱟᱡᱮ ᱢᱤᱫᱴᱟᱝ ᱢᱮᱱᱟᱜ ᱱᱚᱣᱟ ᱛᱟᱞᱟᱛᱮ ᱟᱵᱚᱣᱟᱜ ᱚᱱᱟ ᱠᱚᱲᱟ ᱦᱚᱯᱚᱱ ᱛᱟᱞᱟ ᱨᱮ ᱟᱵᱚ ᱡᱤᱭᱟᱹᱲ ᱢᱮᱱᱟᱜᱼᱟ ᱱᱟᱹᱴᱣᱟᱹ ᱮᱱᱮᱡ ᱚᱱᱟ ᱥᱟᱶᱛᱮ ᱢᱮᱱᱟᱜᱼᱟ ᱱᱚᱜ ᱚᱭ ᱥᱚᱨᱦᱟᱭ ᱵᱚᱸᱜᱟ ᱜᱚᱴ ᱵᱚᱸᱜᱟ ᱛᱟᱞᱟᱛᱮ ᱱᱚᱜ ᱚᱭ ᱡᱮ ᱟᱵᱚ ᱥᱚᱢᱟᱡᱽ ᱛᱟᱞᱟᱨᱮ ᱡᱟᱦᱟᱸ ᱨᱤᱦᱤᱲ ᱵᱤᱫᱤᱲ ᱢᱚᱬᱮ ᱥᱤᱝ ᱢᱚᱬᱮ ᱧᱤᱫᱟᱹ ᱱᱩᱠᱩ ᱜᱟᱹᱭ ᱰᱟᱝᱨᱤ ᱵᱚᱸᱜᱟ ᱵᱩᱨᱩ ᱡᱚᱛᱚᱱ ᱡᱚᱜᱟᱣ ᱠᱟᱛᱮᱫ ᱱᱚᱜ ᱚᱭ ᱡᱮ ᱠᱩᱞᱦᱤ ᱢᱩᱪᱟᱹᱫ ᱪᱮᱛᱟᱱ ᱠᱩᱞᱦᱤ ᱞᱟᱛᱟᱨ ᱠᱩᱞᱦᱤ ᱵᱚᱱ ᱮᱱᱮᱡ ᱟ ᱥᱚᱨᱦᱟᱭ ᱚᱱᱟ ᱥᱚᱨᱦᱟᱭ ᱮᱱᱮᱡ ᱛᱟᱞᱛᱮ ᱥᱚᱨᱦᱟᱭ ᱨᱮᱱᱟᱜ ᱟᱵᱚᱣᱟᱜ ᱞᱟᱠᱪᱟᱨ ᱢᱤᱫᱴᱟᱝ ᱡᱤᱭᱟᱹᱲ ᱢᱮᱱᱟᱜᱼᱟ ᱚᱱᱟ ᱥᱟᱶ ᱥᱟᱶᱛᱮ ᱟᱵᱚ ᱡᱟᱦᱟᱸ ᱛᱮ ᱯᱟᱹᱨᱥᱤ ᱡᱤᱛᱠᱟᱹᱨ ᱠᱟᱱᱟ ᱥᱮ ᱡᱟᱦᱟᱸ ᱡᱟᱦᱟᱸ ᱮᱞᱟᱠᱟ ᱠᱚᱨᱮ ᱟᱵᱚᱣᱟᱜ ᱟᱭᱩ ᱟᱲᱟᱝ ᱛᱮ ᱯᱟᱹᱨᱥᱤ ᱛᱮ ᱱᱚᱜ ᱚᱭ ᱡᱟᱦᱟᱸ ᱤᱛᱩᱱ ᱟᱥᱲᱟ ᱢᱮᱱᱟᱜᱼᱟ ᱚᱱᱟ ᱠᱚᱨᱮ ᱟᱵᱚᱣᱟᱜ ᱥᱮᱨᱢᱟ ᱯᱩᱨᱟᱹᱣ ᱞᱟᱠᱪᱟᱨ ᱮᱱᱟᱡ ᱟᱠᱷᱲᱟ ᱠᱚ ᱥᱟᱦᱤ ᱡᱩᱦᱤᱭᱟ ᱚᱱᱟ ᱨᱮ ᱟᱵᱚᱮᱣᱟᱜ ᱮᱱᱮᱡ ᱥᱮᱨᱮᱧ ᱥᱟᱱᱟᱢ ᱜᱮ ᱚᱱᱟᱨᱮ ᱱᱚᱣᱟ ᱠᱚ ᱠᱚᱢ ᱯᱤᱴᱤᱥᱮᱱ ᱛᱟᱞᱟᱛᱮ ᱥᱮ ᱢᱤᱫᱴᱟᱱ ᱮᱱᱮᱡ ᱥᱮᱨᱮᱧ ᱱᱚᱣᱟ ᱤᱭᱟᱹ ᱛᱟᱞᱟ ᱛᱮ ᱚᱱᱟ ᱠᱚ ᱞᱟᱠᱪᱟᱨ ᱠᱚ ᱥᱟᱯᱲᱟᱣ ᱚᱱᱟ ᱛᱟᱞᱟᱛᱮ ᱟᱵᱚᱣᱟᱜ ᱱᱚᱣᱟ ᱠᱚ ᱡᱤᱭᱟᱹᱲ ᱢᱮᱱᱟᱜᱼᱟ ᱱᱚᱝᱠᱟ ᱞᱮᱠᱟᱛᱮ ᱟᱵᱚᱣᱟᱜ ᱯᱚᱱᱚᱛ ᱡᱟᱠᱟᱛ ᱡᱟᱦᱟᱸ ᱛᱤᱱᱟᱹᱜ ᱟᱹᱛᱩ ᱫᱤᱥᱚᱢ ᱥᱟᱱᱛᱟᱲ ᱟᱹᱛᱩ ᱫᱤᱥᱚᱢ ᱨᱮ ᱢᱮᱱᱟᱜᱼᱟ ᱥᱟᱱᱟᱢ ᱟᱵᱚᱣᱟᱜ ᱮᱱᱮᱡ ᱥᱮᱨᱮᱧ ᱱᱚᱣᱟ ᱛᱟᱞᱟᱛᱮ ᱚᱱᱟ ᱡᱤᱭᱟᱹᱲ ᱢᱮᱱᱟᱜᱼᱟ